ᱦᱮᱸ ᱦᱮᱞᱳ ᱟᱹᱞᱤᱧ ᱡᱟᱥᱛᱟᱞᱤᱧ ᱯᱷᱳᱱᱮᱫ ᱛᱟᱦᱮᱱᱚᱜ ᱟᱪᱪᱷᱟ ᱟᱹᱵᱤᱱᱜᱮ ᱢᱟᱹᱡᱷᱤ ᱵᱟᱵᱟ ᱥᱮ ᱧᱩᱛᱩᱢ ᱛᱟᱹᱵᱤᱱ ᱜᱩᱢᱫᱟᱹ ᱥᱚᱨᱮᱱ ᱦᱳᱭ ᱦᱳᱭ ᱟᱫᱚ ᱞᱟᱹᱠᱛᱤ ᱫᱚᱞᱤᱧ ᱮᱱᱟᱱᱞᱤᱧ ᱯᱷᱳᱱᱞᱮᱫ ᱛᱟᱦᱮᱱᱟ ᱦᱮᱸ ᱟᱹᱵᱤᱱ ᱦᱟᱸᱜ ᱱᱚᱣᱟ ᱱᱚᱣᱟ ᱟᱵᱚ ᱪᱤᱠᱤ ᱨᱮᱱᱟᱜ ᱦᱮᱸᱪᱮ ᱥᱟᱱᱛᱟᱲᱤᱛᱮ ᱦᱳᱭ ᱥᱟᱱᱛᱟᱲ ᱚᱞᱪᱤᱠᱤ ᱪᱮᱛᱟᱱ ᱛᱮᱭᱟᱜ ᱚᱱᱟ ᱚᱱᱟ ᱩᱲᱤᱥᱥᱟ ᱯᱚᱱᱚᱛ ᱨᱮ ᱦᱮᱸ ᱪᱮᱫ ᱞᱮᱠᱟ ᱥᱮᱪᱮᱫ ᱪᱟᱞᱟᱜ ᱠᱟᱱᱟ ᱚᱠᱟ ᱞᱮᱠᱟᱛᱮ ᱚᱱᱟ ᱠᱚ ᱵᱟᱲᱟᱭ ᱞᱟᱹᱜᱤᱫ ᱛᱮ ᱟᱹᱞᱤᱧ ᱦᱟᱸᱜ ᱦᱟᱸᱰᱮ ᱵᱮᱝᱜᱚᱞ ᱯᱚᱱᱚᱛ ᱥᱮᱫ ᱠᱷᱚᱱᱞᱤᱧ ᱦᱮᱡ ᱟᱠᱟᱱᱟ ᱦᱮᱸᱪᱮ ᱚᱱᱛᱮᱱᱟᱜ ᱯᱟᱲᱦᱟᱣ ᱟᱨ ᱱᱚᱛᱮᱱᱟᱜ ᱯᱟᱲᱦᱟᱣ ᱚᱠᱟ ᱞᱮᱠᱟ ᱦᱩᱭᱩᱜ ᱠᱟᱱᱟ ᱚᱱᱟ ᱠᱚ ᱠᱤ ᱟᱹᱞᱤᱧ ᱵᱟᱲᱟᱭ ᱥᱟᱱᱟᱭᱮᱫ ᱞᱤᱧᱟ ᱟᱹᱵᱤᱱ ᱱᱚᱛᱮᱱᱟᱜ ᱪᱮᱛᱟᱱ ᱛᱮᱭᱟᱜ ᱩᱲᱤᱥᱥᱟ ᱯᱚᱱᱚᱛ ᱨᱮᱭᱟᱜ ᱠᱤᱪᱷᱩ ᱟᱹᱵᱤᱱ ᱢᱟᱥᱮ ᱚᱠᱟ ᱞᱮᱠᱟᱯᱮ ᱦᱟᱨᱟ ᱨᱟᱠᱟᱵᱮᱜᱼᱟ ᱚᱠᱟ ᱞᱮᱠᱟᱯᱮ ᱯᱟᱲᱦᱟᱜ ᱠᱟᱱᱟ ᱚᱠᱟ ᱞᱮᱠᱟ ᱯᱮ ᱡᱩᱲᱟᱹᱣᱮᱜ ᱠᱚᱣᱟ ᱚᱠᱟ ᱞᱮᱠᱟ ᱯᱮ ᱦᱳᱭ ᱦᱳᱭ ᱦᱮᱸ ᱟᱪᱪᱷᱟ ᱟᱪᱪᱷᱟ ᱦᱮᱸ ᱦᱳᱭ ᱦᱳᱭ ᱦᱮᱸ ᱟᱪᱪᱷᱟ ᱦᱮᱸ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ ᱟᱫᱚ ᱦᱳᱭ ᱦᱳᱭ ᱦᱳᱭ ᱦᱳᱭ ᱦᱳᱭ ᱦᱳᱭ ᱦᱳᱭ ᱟᱫᱚ ᱟᱹᱞᱤᱧ ᱟᱹᱞᱤᱧ ᱫᱚ ᱢᱮᱱ ᱨᱮᱱᱟᱜ ᱫᱚ ᱱᱚᱣᱟ ᱠᱟᱱᱟ ᱟᱹᱞᱤᱧ ᱦᱟᱸᱜ ᱟᱵᱚ ᱥᱟᱶᱛᱟ ᱥᱩᱥᱟᱹᱨᱤᱭᱟᱹ ᱠᱟᱱᱟ ᱛᱚᱞᱤᱧ ᱚᱱᱟ ᱟᱵᱚᱣᱟᱜ ᱡᱟᱦᱟᱸ ᱟᱹᱨᱤᱪᱟᱹᱞᱤ ᱮᱢᱟᱱ ᱛᱮᱢᱟᱱ ᱢᱟᱱᱮ ᱱᱚᱣᱟ ᱠᱚ ᱵᱟᱲᱟᱭ ᱞᱟᱹᱜᱤᱫᱛᱮ ᱟᱹᱞᱤᱧ ᱜᱳᱴᱟ ᱴᱚᱴᱷᱟ ᱜᱮᱞᱤᱧ ᱫᱟᱬᱟᱱ ᱠᱟᱱᱟ ᱱᱚᱸᱰᱮ ᱟᱵᱚ ᱡᱟᱦᱟᱸ ᱞᱮᱠᱟ ᱩᱲᱤᱥᱥᱟ ᱯᱚᱱᱚᱛ ᱠᱷᱚᱱᱞᱤᱧ ᱦᱮᱡ ᱟᱠᱟᱱᱟ ᱚᱸᱰᱮ ᱡᱷᱟᱲᱠᱷᱚᱸᱰ ᱯᱚᱱᱚᱛ ᱦᱚᱸᱞᱤᱧ ᱪᱟᱞᱟᱣ ᱟᱠᱟᱱᱟ ᱟᱨ ᱵᱮᱝᱜᱚᱞ ᱨᱮᱢᱟ ᱟᱞᱮᱢᱟ ᱦᱟᱸᱜ ᱠᱟᱹᱴᱤᱡᱞᱮ ᱞᱟᱦᱟ ᱧᱚᱜ ᱟᱠᱟᱱᱟ ᱢᱮᱱᱠᱷᱟᱱ ᱚᱱᱟ ᱞᱮᱠᱟ ᱚᱱᱛᱮᱱᱟᱜ ᱞᱮᱠᱟᱱᱟᱜ ᱱᱚᱱᱛᱮ ᱟᱨ ᱱᱚᱛᱮᱨᱮ ᱪᱮᱫ ᱞᱮᱠᱟ ᱦᱩᱭᱩᱜ ᱠᱟᱱᱟ ᱚᱱᱟ ᱠᱚ ᱵᱟᱲᱟᱭ ᱞᱟᱹᱜᱤᱫ ᱛᱮᱜᱮ ᱦᱟᱸᱜ ᱯᱩᱥᱴᱟᱹ ᱯᱩᱥᱴᱟᱹ ᱵᱟᱲᱟᱭ ᱞᱟᱹᱜᱤᱫ ᱛᱮ ᱟᱹᱵᱤᱱ ᱴᱷᱮᱱ ᱫᱚ ᱦᱟᱸᱜ ᱚᱱᱟ ᱠᱷᱟᱹᱛᱤᱨ ᱟᱹᱵᱤᱱ ᱴᱷᱮᱱ ᱩᱥᱟᱹᱨᱟ ᱚᱱᱟ ᱠᱷᱟᱹᱛᱤᱨ ᱞᱤᱧ ᱦᱮᱡ ᱟᱠᱟᱱᱟ ᱟᱫᱚ ᱚᱱᱟᱜᱮ ᱚᱠᱟ ᱛᱤᱱᱟᱹᱜ ᱚᱠᱟ ᱞᱮᱠᱟᱱ ᱜᱤᱫᱽᱨᱟᱹ ᱥᱮ ᱚᱠᱟ ᱞᱮᱠᱟᱱ ᱦᱟᱲᱟᱢ ᱥᱮ ᱚᱠᱟ ᱞᱮᱠᱟᱱ ᱠᱚᱯᱮ ᱯᱟᱲᱦᱟᱣᱮᱫ ᱠᱚᱣᱟ ᱛᱤᱱ ᱡᱚᱦᱚᱜ ᱯᱮ ᱯᱟᱲᱦᱟᱣᱮᱫ ᱠᱚᱣᱟ ᱪᱮᱫ ᱞᱮᱠᱟ ᱱᱚᱣᱟ ᱪᱤᱠᱤ ᱯᱮ ᱞᱟᱦᱟᱭᱮᱜᱼᱟ ᱪᱷᱟᱨᱟᱣ ᱯᱟᱥᱱᱟᱣᱮᱜᱼᱟ ᱱᱚᱣᱟ ᱠᱚ ᱪᱮᱛᱟᱱ ᱛᱮ ᱟᱹᱵᱤᱱ ᱵᱤᱥᱲᱤ ᱥᱟᱹᱦᱤᱡ ᱯᱩᱥᱴᱟᱹᱣ ᱥᱟᱹᱦᱤᱡ ᱵᱤᱱ ᱞᱟᱹᱭ ᱵᱟᱲᱟᱭ ᱦᱚᱪᱚ ᱞᱤᱧ ᱠᱷᱟᱱ ᱚᱱᱟ ᱟᱹᱰᱤ ᱪᱮᱦᱨᱟ ᱛᱮᱫᱜᱮ ᱵᱷᱟᱹᱜᱤᱜᱼᱟ ᱦᱩᱱᱟᱹᱝ ᱴᱷᱤᱠᱼᱟ ᱢᱟ ᱡᱚᱦᱟᱨ ᱡᱚᱦᱟᱨ ᱮᱱᱠᱷᱟᱱ ᱫᱚ ᱟᱨ ᱢᱤᱫ ᱴᱷᱤᱠ ᱟᱹᱞᱤᱧ ᱦᱟᱸᱜ ᱚᱱᱟ ᱞᱟᱦᱟ ᱨᱮᱜᱮᱞᱤᱧ ᱯᱷᱳᱱ ᱜᱚᱫᱠᱟᱜᱼᱟ ᱛᱚᱵᱮ ᱠᱷᱟᱱ ᱢᱟ ᱛᱚᱵᱮ ᱡᱚᱦᱟᱨ ᱜᱮ